ᱟᱢ ᱪᱮᱫ ᱞᱮᱠᱟᱛᱮ ᱢᱤᱫᱴᱟᱱ ᱠᱩᱸᱧ ᱠᱷᱚᱱ ᱫᱚ ᱚᱰᱚᱜ ᱟᱱ ᱱᱚᱣᱟ ᱫᱚ ᱢᱮᱱ ᱜᱟᱱᱚᱜ ᱠᱟᱱᱟ ᱤᱧ ᱠᱩᱸᱧ ᱠᱷᱚᱱᱟᱜ ᱫᱚ ᱫᱟᱜ ᱞᱩᱭᱟ ᱢᱮᱱᱠᱷᱟᱱ ᱫᱚ ᱵᱟᱵᱮᱨ ᱨᱮ ᱴᱩᱞ ᱛᱚᱞ ᱠᱟᱛᱮᱜ ᱜᱷᱚᱲ ᱜᱷᱩᱲᱤ ᱛᱮ ᱴᱟᱱ ᱴᱟᱱᱛᱤᱧ ᱩᱰᱩᱠᱟᱹᱧ ᱱᱚᱣᱟ ᱞᱟᱹᱜᱤᱫ ᱢᱤᱫᱴᱟᱱ ᱵᱤᱡᱽᱞᱤ ᱥᱮ ᱢᱚᱴᱚᱨ ᱪᱮᱫ ᱞᱮᱠᱟᱛᱤᱧ ᱵᱮᱵᱚᱦᱟᱨ ᱫᱟᱲᱮᱭᱟᱜᱼᱟ ᱥᱮ ᱚᱱᱟ ᱥᱟᱹᱜᱟᱹᱭ ᱫᱚ ᱦᱩᱭᱩᱜ ᱠᱟᱱᱟ ᱵᱤᱡᱽᱞᱤ ᱢᱚᱴᱚᱨ ᱛᱟᱦᱮᱱ ᱠᱟᱱ ᱫᱚ ᱟᱹᱰᱤᱜᱮ ᱵᱷᱟᱹᱜᱤ ᱠᱚᱜᱼᱟ ᱠᱟᱛᱮᱜ ᱛᱟᱦᱟᱸᱢ ᱟᱢ ᱢᱤᱫᱴᱟᱱ ᱵᱤᱡᱽᱞᱤ ᱠᱤᱢᱵᱟ ᱢᱚᱴᱚᱨ ᱫᱚᱨᱠᱟᱨᱮᱜ ᱟᱭ ᱚᱱᱟᱜᱮ ᱤᱧᱟᱹᱜ ᱩᱭᱦᱟᱹᱨ ᱢᱮᱱᱟᱜᱼᱟ ᱱᱚᱣᱟ ᱯᱩᱛᱷᱤ ᱨᱮ